ᱦᱮᱸ ᱦᱮᱞᱳ ᱦᱮᱸ ᱚ ᱦᱮᱞᱳ ᱟᱹᱞᱩ ᱠᱚ ᱛᱤᱨᱤᱥ ᱴᱟᱠᱟ ᱠᱤᱞᱳ ᱦᱳᱭ ᱦᱮᱸ ᱦᱤᱡᱩᱜ ᱵᱮᱱ ᱥᱮ ᱯᱚᱸᱪᱤᱥ ᱴᱟᱠᱟ ᱠᱟᱛᱮᱫ ᱞᱤᱧ ᱮᱢᱟ ᱵᱤᱱᱟ ᱯᱮᱸᱭᱟᱡᱽ ᱢᱳᱴᱟᱢᱩᱴᱤ ᱱᱤᱛᱚᱜ ᱯᱚᱧᱪᱟᱥ ᱴᱟᱠᱟ ᱪᱟᱞᱟᱜ ᱠᱟᱱᱟ ᱦᱳᱭ ᱰᱷᱮᱹᱨ ᱵᱤᱱ ᱦᱟᱛᱟᱣ ᱠᱷᱟᱱ ᱠᱤᱪᱷᱩ ᱞᱤᱧ ᱠᱚᱢ ᱛᱟᱹᱵᱤᱱᱟ ᱟᱫᱟ ᱠᱚ ᱱᱤᱛᱚᱜ ᱢᱳᱴᱟᱢᱩᱴᱤ ᱤᱧᱟᱹᱜ ᱛᱤᱨᱤᱥ ᱴᱟᱠᱟ ᱠᱷᱚᱱ ᱪᱟᱞᱟᱜ ᱠᱟᱱᱟ ᱦᱳᱭ ᱨᱟᱥᱮ ᱤᱱᱠᱟᱹ ᱜᱮ ᱵᱮᱨᱮᱞ ᱢᱟᱹᱨᱤᱪ ᱟᱵᱤᱱᱟᱜ ᱱᱤᱛᱚᱜ ᱢᱳᱴᱟᱢᱩᱴᱤ ᱯᱚᱸᱪᱤᱥ ᱴᱟᱠᱟ ᱯᱩᱣᱟᱹ ᱦᱳᱭ ᱠᱟᱨᱞᱟ ᱠᱚᱫᱚ ᱯᱚᱱᱨᱚ ᱴᱟᱠᱟ ᱯᱩᱣᱟᱹ ᱵᱚᱨᱵᱚᱴᱤ ᱵᱚᱨᱵᱚᱴᱤ ᱫᱚ ᱪᱚᱞᱞᱤᱥ ᱴᱟᱠᱟ ᱚᱱᱟ ᱪᱮᱫ ᱞᱮᱠᱟ ᱫᱚᱢᱮ ᱵᱮᱱ ᱠᱩᱞᱤᱭᱮᱫ ᱞᱤᱧ ᱫᱚ ᱪᱮᱫ ᱞᱮᱠᱟ ᱠᱟᱹᱡ ᱚᱱᱠᱟᱱᱟᱜ ᱦᱟᱛᱟᱣᱟ ᱡᱟᱦᱟᱱᱟᱜ ᱯᱨᱳᱜᱽᱨᱟᱢ ᱠᱚ ᱢᱮᱱᱟᱜᱼᱟ ᱥᱮ ᱪᱮᱛᱟ ᱦᱮᱸ ᱦᱮᱸ ᱴᱷᱤᱠ ᱜᱮᱭᱟ ᱦᱤᱡᱩᱜ ᱵᱤᱱ ᱥᱮ ᱦᱟᱸᱜ ᱡᱟᱜᱮ ᱦᱟᱛᱟᱣᱟ ᱠᱚᱢ ᱠᱟᱵᱮ ᱱᱟᱞᱤᱧ ᱰᱤᱥᱠᱟᱣᱩᱱᱴ ᱞᱤᱧ ᱮᱢᱟ ᱵᱤᱱᱟ ᱰᱷᱮᱹᱨ ᱫᱷᱟᱟ ᱰᱷᱮᱹᱨ ᱫᱷᱟᱨᱟ ᱡᱩᱫᱤ ᱵᱮᱱ ᱦᱟᱛᱟᱣ ᱠᱷᱟᱱ ᱫᱚ ᱵᱟᱝ ᱮᱢᱟ ᱵᱮᱱᱟᱞᱤᱧ ᱮᱢᱟ ᱵᱤᱱᱟᱞᱤᱧ ᱥᱩᱵᱤᱫᱷᱟ ᱦᱮᱸ ᱴᱷᱤᱠ ᱜᱮᱭᱟ